ᱦᱮᱞᱳ ᱦᱮᱸ ᱯᱟᱧᱡᱟᱵᱽ ᱱᱮᱥᱮᱱᱮᱞ ᱵᱮᱝᱠ ᱠᱷᱚᱱᱟᱜ ᱯᱟᱧᱡᱟᱵᱽ ᱱᱮᱥᱮᱱᱮᱞ ᱵᱮᱝᱠ ᱠᱷᱚᱱᱟᱜ ᱫᱩᱼᱞᱟᱠᱷ ᱴᱟᱠᱟ ᱞᱳᱱ ᱮᱢ ᱦᱟᱛᱟᱣ ᱞᱮᱫ ᱛᱳ ᱠᱤᱥᱛᱤ ᱛᱥᱮᱢ ᱮᱢᱫᱟ ᱫᱚᱥ ᱦᱟᱡᱟᱨ ᱠᱟᱛᱮᱫ ᱠᱟᱛᱮ ᱡᱮ ᱠᱤᱥᱛᱤ ᱢᱮᱱᱟᱜ ᱛᱟᱢ ᱚᱻ ᱢᱩᱪᱟᱹᱫ ᱢᱩᱪᱟᱹᱫ ᱛᱮᱦᱮᱧ ᱦᱩᱭᱩᱜ ᱠᱟᱱᱟ ᱪᱷᱚᱭ ᱛᱟᱹᱨᱤᱠᱷ ᱛᱟᱦᱚᱞᱮ ᱢᱩᱪᱟᱹᱫ ᱢᱩᱪᱟᱹᱫ ᱥᱮᱫ ᱱᱚᱝᱠᱟ ᱥᱟᱛᱟᱥ ᱟᱴᱷᱟᱥ ᱥᱮᱫ ᱵᱟᱝ ᱟᱪᱪᱷᱟ ᱰᱤᱥᱮᱢᱵᱚᱨ ᱢᱟᱥᱨᱮ ᱰᱤᱥᱮᱢᱚᱨ ᱢᱟᱥ ᱨᱮᱢ ᱮᱢ ᱞᱮᱠᱷᱟᱡ ᱢᱤᱫ ᱫᱷᱟᱣᱮᱢ ᱮᱢ ᱞᱮᱠᱷᱟᱱ ᱫᱚ ᱦᱮᱸ ᱥᱩᱫ ᱫᱚ ᱞᱟᱜᱟᱜ ᱜᱮᱭᱟ ᱱᱤᱝᱠᱟᱛᱮ ᱟᱢ ᱫᱚᱥ ᱦᱟᱡᱟᱨ ᱠᱟᱛᱮᱢ ᱦᱮᱸ ᱱᱤᱝᱠᱟᱛᱮ ᱟᱢᱟᱜ ᱫᱚᱥ ᱦᱟᱡᱟᱨ ᱠᱟᱛᱮᱜ ᱦᱩᱭᱩᱜ ᱠᱟᱱ ᱛᱟᱢᱟ ᱛᱟᱦᱚᱞᱮ ᱫᱩ ᱦᱟᱡᱟᱨ ᱠᱟᱛᱮᱜ ᱟᱢ ᱮᱠᱥᱴᱨᱟ ᱞᱟᱜᱟᱣᱟᱢᱟ ᱦᱮᱸ ᱴᱷᱤᱠ ᱜᱮᱭᱟ ᱟᱢᱟᱜ ᱨᱚᱲ ᱠᱟᱛᱮᱜ ᱤᱧ ᱱᱚᱣᱟ ᱜᱤᱧ ᱵᱩᱡᱷᱟᱹᱣᱫᱟ ᱵᱚᱞᱮ ᱥᱮᱭᱨᱚᱠᱚᱢ ᱵᱤᱡᱽᱱᱮᱥ ᱦᱚᱸ ᱪᱮᱞᱮᱡᱽ ᱦᱚᱭᱛᱳ ᱵᱟᱝ ᱪᱟᱞᱟᱜ ᱠᱟᱱ ᱛᱟᱢᱟ ᱟᱨ ᱯᱚᱭᱥᱟ ᱦᱟᱛᱟᱣ ᱠᱟᱫᱟ ᱚᱱᱟ ᱠᱚ ᱡᱤᱱᱤᱥ ᱠᱚ ᱱᱤᱭᱮ ᱛᱮᱜᱮ ᱟᱫᱚ ᱚᱥᱩᱵᱤᱫᱷᱟ ᱫᱚ ᱡᱮᱦᱮᱛᱩ ᱢᱮᱱᱫᱟ ᱡᱮ ᱠᱷᱩᱵ ᱮᱠᱴᱟ ᱢᱚᱡᱽ ᱵᱟᱝ ᱦᱩᱭᱩᱜ ᱠᱟᱱᱟ ᱛᱳ ᱴᱷᱤᱠ ᱜᱮᱭᱟ ᱵᱟᱨᱚ ᱫᱤᱱᱞᱮ ᱮᱢ ᱠᱟᱜ ᱢᱮ ᱛᱟᱦᱮᱱ ᱟᱞᱮᱫᱚ ᱛᱤᱱᱟᱹᱜ ᱮᱢ ᱫᱟᱲᱮᱭᱟᱜᱼᱟ ᱟᱢᱟᱜ ᱟᱢᱟᱜ ᱩᱱᱩᱢᱟᱱ ᱠᱟᱛᱮᱜ ᱞᱟᱹᱭ ᱢᱮ ᱟᱪᱪᱷᱟ ᱴᱷᱤᱠ ᱜᱮᱭᱟ ᱴᱷᱤᱠ ᱜᱮᱭᱟ ᱛᱟᱦᱚᱞᱮ ᱚᱻ ᱴᱷᱤᱠ ᱜᱮᱭᱟ ᱮᱠᱫᱚᱢ ᱱᱤᱭᱟᱹ ᱫᱩ ᱦᱟᱡᱟᱨ ᱪᱚᱵᱵᱤᱥ ᱦᱟᱹᱵᱤᱡ ᱛᱮ ᱵᱟᱝ ᱰᱷᱮᱨᱚᱜ ᱨᱮᱴ ᱰᱮᱴ ᱮᱢ ᱠᱟᱛᱮᱜ ᱵᱟᱞᱮ ᱨᱩᱣᱟᱹᱲ ᱰᱤᱥᱮᱢᱵᱚᱨ ᱢᱟᱥ ᱯᱟᱠᱟᱢ ᱮᱢ ᱠᱟᱫᱟ ᱮᱠᱫᱚᱢ ᱴᱷᱤᱠ ᱜᱮᱭᱟ ᱛᱟᱦᱚᱞᱮ ᱮᱠᱫᱚᱢ ᱦᱮᱸ ᱰᱤᱥᱮᱢᱵᱚᱨ ᱢᱟᱥ ᱫᱩᱦᱟᱡᱟᱨ ᱪᱚᱵᱵᱤᱥ ᱨᱮᱱᱟᱜ ᱰᱤᱥᱮᱢᱵᱚᱨ ᱮᱠᱫᱚᱢ ᱯᱟᱠᱟᱯᱟᱠᱤ ᱚᱻ ᱟᱪᱪᱷᱟ ᱴᱷᱤᱠ ᱜᱮᱭᱟ ᱴᱷᱤᱠ ᱜᱮᱭᱟ